ᱠᱷᱮᱞᱳᱰ ᱨᱮᱭᱟᱜ ᱦᱤᱝᱥᱟ ᱛᱟᱦᱮᱱ ᱠᱷᱟᱱ ᱟᱞᱮ ᱴᱚᱴᱷᱟ ᱨᱮᱫᱚ ᱥᱟᱱᱟᱢ ᱦᱚᱲ ᱠᱚᱛᱮᱜᱮ ᱡᱟᱛᱮ ᱚᱱᱟ ᱞᱮ ᱥᱚᱞᱦᱮ ᱢᱟ ᱪᱮᱫ ᱞᱮᱠᱟ ᱠᱟᱛᱮ ᱥᱚᱞᱦᱮ ᱜᱟᱱᱚᱜᱼᱟ ᱚᱱᱟ ᱞᱮ ᱨᱤᱠᱟ ᱭᱟ